ᱤᱧ ᱥᱴᱤᱯᱷᱟᱱ ᱴᱩᱰᱩᱣᱟᱜ ᱞᱟᱭᱤᱵᱷ ᱥᱳᱧ ᱧᱮᱞ ᱠᱟᱫᱟ ᱤᱧ ᱟᱹᱰᱤ ᱨᱟᱹᱥᱠᱟᱹᱧ ᱟᱹᱭᱠᱟᱹᱣ ᱠᱟᱫᱟ ᱟᱨ ᱠᱷᱩᱥᱤᱧ ᱟᱹᱭᱠᱟᱹᱣ ᱠᱟᱫᱟ ᱟᱨᱤᱧ ᱤᱱᱡᱚᱭ ᱠᱟᱫᱟ ᱩᱱᱤᱭᱟᱜ ᱚᱱᱟᱛᱮ ᱞᱟᱭᱤᱵᱷ ᱥᱳ ᱟᱹᱰᱤ ᱜᱟᱱ ᱧᱮᱞ ᱥᱟᱱᱟᱧᱟ ᱚᱱᱟᱛᱮ ᱟᱹᱰᱤ ᱠᱷᱩᱥᱤᱧ ᱟᱹᱭᱠᱟᱹᱣᱟ